ᱱᱮᱛᱟᱨ ᱨᱮᱱᱟᱜ ᱫᱤᱱ ᱫᱚ ᱦᱩᱭᱩᱜ ᱠᱟᱱᱟ ᱥᱢᱟᱨᱴ ᱯᱷᱳᱱ ᱫᱟᱨᱟ ᱛᱮ ᱡᱟᱦᱟᱸ ᱯᱷᱮᱥᱵᱩᱠ ᱞᱟᱹᱭᱤᱵᱽ ᱴᱩᱭᱴᱟᱨ ᱠᱤ ᱦᱳᱣᱟᱴᱥᱮᱯ ᱠᱤ ᱤᱭᱩᱴᱩᱵᱽ ᱡᱟᱦᱟᱸ ᱛᱤᱱᱟᱹᱜ ᱜᱮ ᱡᱮᱨᱚᱠᱚᱢ ᱡᱟᱦᱟᱱᱟᱜ ᱡᱟᱦᱟᱱ ᱦᱚᱲᱜᱮ ᱢᱚᱡᱽ ᱠᱚ ᱵᱩᱡᱟ ᱚᱱᱟ ᱜᱮᱠᱚ ᱤᱭᱩᱡᱟ ᱚᱱᱟ ᱛᱮᱜᱮ ᱥᱳᱥᱟᱞ ᱠᱷᱚᱵᱚᱨ ᱠᱚ ᱟᱸᱡᱚᱢᱟ ᱟᱨᱠᱚ ᱟᱸᱡᱚᱢ ᱥᱮᱠᱚ ᱧᱮᱞ ᱟᱠᱚ ᱚᱱᱟᱜᱮ ᱯᱞᱟᱴᱯᱷᱨᱚᱢ ᱚᱱᱟᱜᱮ ᱥᱳᱥᱟᱞ ᱱᱤᱭᱩᱥ ᱟᱢ ᱡᱟᱦᱟᱸ ᱜᱮ ᱱᱮᱛᱟᱨᱟᱜ ᱫᱤᱱ ᱫᱚ ᱯᱷᱳᱱ ᱠᱷᱟᱹᱲ ᱞᱮᱠᱷᱟᱡ ᱜᱮ ᱟᱭᱢᱟ ᱥᱟᱺᱜᱤᱧ ᱠᱷᱚᱡ ᱜᱮ ᱨᱮᱱᱟᱜ ᱡᱤᱱᱤᱥ ᱠᱚ ᱧᱮᱞ ᱧᱟᱢᱟ ᱥᱮᱠᱚ ᱟᱲᱟᱜ ᱫᱟᱲᱮ ᱟᱠᱚ ᱱᱚᱝᱠᱟᱱ ᱡᱤᱱᱤᱥ ᱧᱮᱞ ᱧᱟᱢᱚᱜ ᱠᱟᱱᱟ ᱱᱮᱛᱟᱨ ᱞᱮᱠᱟᱱ ᱫᱤᱱᱨᱮ ᱤᱧᱟᱹᱝ ᱠᱟᱛᱷᱟ ᱤᱧ ᱱᱚᱰᱮᱜᱮ ᱢᱩᱪᱟᱹᱫ ᱫᱤᱧ